ᱟᱢᱟᱜ ᱩᱯᱨᱩᱢ ᱢᱟᱱᱮ ᱦᱩᱭᱩᱜ ᱠᱟᱱᱟ ᱤᱧᱟᱹᱜ ᱩᱯᱨᱩᱢᱫᱚ ᱪᱮᱫ ᱤᱧᱫᱚᱧ ᱵᱮᱵᱽᱥᱟᱣᱟᱞᱟ ᱡᱮᱢᱚᱱ ᱠᱤᱪᱨᱤᱡ ᱨᱚᱜ ᱴᱮᱞᱟᱨᱤᱝ ᱵᱮᱵᱽᱥᱟᱠᱟᱱ ᱛᱤᱧᱟ ᱟᱹᱞᱤᱧ ᱵᱟᱱᱟᱦᱚᱲ ᱦᱟᱲᱟᱢ ᱵᱩᱲᱦᱤ ᱛᱟᱹᱞᱤᱧ ᱠᱤᱪᱨᱤᱡ ᱞᱤᱧ ᱨᱚᱜᱫᱟ ᱟᱹᱞᱤᱧᱴᱷᱮᱱ ᱠᱤᱪᱨᱤᱡ ᱨᱚᱜ ᱦᱚᱲ ᱦᱚᱯᱚᱱᱟᱜ ᱫᱚ ᱠᱤᱪᱷᱩ ᱡᱮᱢᱚᱱ ᱥᱟᱱᱛᱟᱞᱫᱚ ᱴᱮᱹᱱ ᱯᱟᱨᱥᱮᱱᱜᱮ ᱪᱷᱟᱲᱠᱚ ᱮᱢᱟᱠᱚ ᱦᱩᱭᱩᱜ ᱠᱟᱱᱟ ᱡᱟᱦᱟᱸ ᱫᱚ ᱫᱩᱥᱚ ᱯᱚᱧᱪᱟᱥ ᱴᱟᱠᱟ ᱠᱷᱚᱱ ᱥᱟᱲᱮ ᱪᱟᱹᱨᱥᱚ ᱯᱚᱧᱪᱟᱥ ᱴᱟᱠᱟ ᱫᱷᱟᱹᱵᱤᱡ ᱵᱞᱟᱣᱩᱡᱽ ᱞᱤᱧ ᱵᱞᱟᱣᱩᱡᱽ ᱞᱤᱧ ᱨᱚᱜᱫᱟ ᱟᱨ ᱡᱮᱢᱚᱱ ᱱᱚᱛᱮ ᱢᱮᱱᱟᱜᱼᱟ ᱠᱩᱨᱛᱤ ᱯᱟᱡᱟᱢᱟ ᱠᱷᱟᱺᱰᱤ ᱢᱟᱱᱮ ᱟᱧᱪᱟᱨ ᱨᱚᱜ ᱱᱤᱭᱟᱹ ᱠᱚᱫᱚ ᱟᱧᱪᱟᱨ ᱨᱚᱜᱫᱚ ᱫᱚᱥ ᱴᱟᱠᱟ ᱠᱟᱛᱮᱫ ᱟᱨ ᱵᱞᱟᱣᱩᱡᱽ ᱚᱱᱟ ᱤᱭᱟᱹ ᱠᱩᱨᱛᱤ ᱟᱨ ᱯᱟᱡᱟᱢᱟ ᱫᱚ ᱫᱩᱥᱚ ᱴᱟᱠᱟ ᱫᱩᱥᱚ ᱵᱤᱥ ᱴᱟᱠᱟ ᱛᱤᱨᱤᱥ ᱴᱟᱠᱟ ᱚᱱᱠᱟ ᱥᱮᱴᱤᱧ ᱨᱚᱜᱫᱟ ᱦᱚᱲ ᱦᱚᱯᱚᱱ ᱞᱟᱹᱜᱤᱫ ᱫᱚ ᱚᱱᱟᱜᱮ ᱤᱧ ᱦᱚᱸᱜᱼᱚᱭ ᱦᱚᱣᱟᱴᱥᱚᱯ ᱛᱟᱞᱟᱛᱮ ᱯᱷᱮᱹᱥᱵᱩᱠ ᱛᱟᱞᱟᱛᱮ ᱱᱤᱭᱟᱹ ᱠᱷᱚᱵᱚᱨᱤᱧ ᱠᱩᱞᱫᱟ ᱵᱚᱭᱦᱟ ᱢᱤᱥᱤᱠᱚ ᱯᱮ ᱧᱮᱞᱫᱟ ᱚᱱᱟ ᱡᱮ ᱟᱵᱚᱨᱮᱱ ᱯᱷᱟᱞᱱᱟ ᱦᱚᱲ ᱥᱮ ᱡᱮᱴᱷᱟ ᱟᱵᱟᱭᱤᱡ ᱫᱚᱠᱟᱱᱫᱟᱨ ᱥᱚᱦᱟᱨᱳᱭ ᱢᱚᱲ ᱨᱮᱱ ᱱᱚᱝᱠᱟ ᱠᱤᱪᱨᱤᱡ ᱨᱚᱜ ᱫᱟ ᱱᱮᱝᱠᱟᱱ ᱦᱚᱲ ᱞᱟᱹᱜᱤᱫ ᱫᱚᱥ ᱴᱟᱠᱟ ᱪᱷᱟᱲ ᱟᱫᱚ ᱚᱱᱟᱜᱤᱧ ᱢᱮᱱᱫᱟ ᱡᱩᱫᱤᱯᱮ ᱦᱤᱡᱩᱜ ᱠᱷᱟᱱ ᱦᱚᱲ ᱦᱚᱯᱚᱱ ᱢᱚᱱᱮᱛᱮ ᱯᱮ ᱵᱷᱟᱜᱮ ᱪᱷᱟᱲ ᱢᱚᱡᱽᱜᱮᱧ ᱠᱟᱹᱢᱤᱭᱫᱟ ᱠᱟᱹᱢᱤ ᱨᱮᱭᱟᱜ ᱠᱳᱱᱳ ᱪᱤᱱᱛᱟᱹ ᱵᱟᱹᱱᱩᱜᱼᱟ ᱢᱤᱫ ᱫᱚᱢᱯᱮ ᱠᱟᱹᱢᱤ ᱠᱟᱹᱢᱤ ᱠᱟᱛᱮᱫ ᱯᱮ ᱤᱫᱤᱭᱟ ᱵᱟᱨᱫᱚᱢ ᱯᱮ ᱦᱤᱡᱩᱜᱼᱟ ᱠᱟᱹᱢᱤ ᱞᱮᱠᱟᱛᱮ ᱫᱚ ᱠᱳᱱᱳ ᱤᱧᱟᱹᱜᱫᱚ ᱠᱟᱹᱢᱤ ᱞᱮᱠᱟᱛᱮᱜᱮ ᱯᱟᱭᱥᱟ ᱯᱮ ᱤᱢᱟᱹᱧᱟ ᱵᱩᱡᱷᱟᱹᱣ ᱵᱮᱜᱚᱨ ᱠᱟᱹᱢᱤᱛᱮ ᱵᱟᱝ ᱤᱧᱟᱹᱜ ᱠᱟᱹᱢᱤ ᱮᱠᱫᱚᱢᱜᱮ ᱥᱚᱴ ᱠᱟᱹᱢᱤᱛᱤᱧ